ᱡᱟᱦᱟᱸ ᱫᱚ ᱟᱵᱚᱣᱟᱜ ᱡᱟᱦᱟᱸ ᱰᱚᱜᱚᱨ ᱥᱟᱠᱟᱢ ᱥᱮ ᱡᱟᱦᱟᱸ ᱠᱷᱚᱵᱚᱨ ᱠᱟᱜᱚᱡᱽ ᱱᱤᱭᱟᱹ ᱵᱤᱥᱚᱭ ᱛᱮᱧ ᱞᱟᱹᱭᱟ ᱡᱟᱦᱟᱸ ᱫᱚ ᱞᱟᱦᱟᱱᱛᱤ ᱯᱚᱛᱨᱤᱠᱟ ᱠᱚ ᱢᱮᱛᱟᱜᱼᱟ ᱱᱤᱭᱟᱹ ᱯᱚᱛᱨᱤᱠᱟ ᱨᱮᱫᱚ ᱱᱚᱝᱠᱟ ᱤᱪᱪᱷᱟ ᱞᱮᱠᱟ ᱨᱟᱠᱟᱵ ᱠᱟᱱᱟ ᱥᱮ ᱡᱟᱦᱟᱸ ᱫᱚ ᱡᱟᱦᱟᱸ ᱞᱟᱹᱜᱤᱫ ᱫᱚ ᱟᱨᱦᱚᱸ ᱯᱟᱲᱦᱟᱜ ᱥᱟᱱᱟᱭᱟ ᱚᱱᱟ ᱫᱚ ᱦᱩᱭᱩᱜ ᱠᱟᱱᱟ ᱟᱵᱚᱣᱟᱜ ᱥᱚᱢᱟᱡᱽ ᱨᱮᱱᱟᱜ ᱡᱟᱦᱟᱸ ᱫᱚ ᱥᱟᱱᱛᱟᱲ ᱥᱚᱢᱟᱡᱽ ᱨᱮᱱᱟᱜ ᱟᱹᱨᱤᱼᱪᱟᱹᱞᱤ ᱚᱞ ᱨᱟᱠᱟᱵᱽ ᱢᱮᱱᱟᱜᱼᱟ ᱚᱱᱟᱨᱮ ᱥᱟᱱᱛᱟᱲ ᱥᱚᱢᱟᱡᱽ ᱨᱮᱱᱟᱜ ᱠᱟᱞᱪᱟᱨ ᱡᱟᱦᱟᱸ ᱟᱵᱚᱣᱟᱜ ᱨᱚᱲ ᱞᱟᱸᱫᱟ ᱮᱱᱮᱡ ᱥᱮᱨᱮᱧ ᱰᱚᱵᱚᱜ ᱡᱚᱦᱟᱨ ᱵᱤᱦᱟᱹ ᱵᱟᱯᱞᱟ ᱥᱮ ᱟᱵᱚᱣᱟᱜ ᱡᱟᱦᱟᱱᱟᱜ ᱜᱮ ᱜᱩᱱᱟᱹᱱ ᱪᱤᱱᱛᱟᱹ ᱡᱟᱦᱟᱸ ᱜᱮ ᱟᱵᱚ ᱵᱚᱱ ᱵᱮᱠᱛᱚᱭᱮᱫᱟ ᱠᱟᱹᱢᱤ ᱦᱚᱨᱟ ᱵᱚᱱ ᱞᱟᱦᱟ ᱤᱫᱤᱭᱮᱫᱟ ᱱᱤᱭᱟᱹ ᱠᱚᱜᱮ ᱚᱱᱟᱨᱮ ᱚᱞ ᱛᱟᱦᱮᱱ ᱠᱟᱱᱟ ᱟᱨ ᱚᱱᱟ ᱠᱷᱟᱹᱛᱤᱨ ᱛᱮᱜᱮ ᱱᱤᱭᱟᱹ ᱫᱚ ᱢᱤᱫᱴᱮᱱ ᱯᱨᱚᱠᱟᱥᱚᱜ ᱠᱟᱱᱟ ᱡᱮ ᱟᱨᱦᱚᱸ ᱯᱟᱲᱦᱟᱣ ᱨᱮᱱᱟᱜ ᱥᱮ ᱫᱟᱨᱟᱭ ᱠᱟᱱ ᱫᱤᱱᱨᱮ ᱟᱨᱦᱚᱸ ᱚᱱᱟᱵᱚᱱ ᱧᱮᱞᱟ ᱚᱱᱟ ᱧᱮᱞ ᱨᱮᱭᱟᱜ ᱠᱟᱨᱚᱱ ᱫᱚ ᱱᱤᱭᱟᱹ ᱠᱟᱱᱟ ᱚᱸᱰᱮ ᱡᱟᱦᱟᱱ ᱟᱵᱚᱣᱟᱜ ᱟᱹᱫᱤᱵᱟᱹᱥᱤ ᱥᱚᱢᱟᱡᱽ ᱨᱮᱱᱟᱜ ᱥᱤᱥᱴᱮᱢ ᱥᱮ ᱟᱵᱚ ᱚᱠᱟ ᱞᱮᱠᱟᱨᱮ ᱢᱮᱱᱟᱜ ᱵᱚᱱᱟ ᱪᱮᱜ ᱡᱚᱢ ᱛᱮ ᱢᱮᱱᱟᱜ ᱵᱚᱱᱟ ᱟᱵᱚᱣᱟᱟᱜ ᱚᱲᱟᱜ ᱨᱮᱱᱟᱜ ᱯᱚᱨᱤᱵᱟᱨ ᱨᱮᱱᱟᱜ ᱥᱚᱢᱚᱥᱥᱟ ᱵᱤᱵᱷᱤᱱᱱᱚ ᱜᱷᱚᱴᱚᱱᱟ ᱟᱵᱚ ᱪᱮᱛᱟᱱ ᱛᱮ ᱚᱞ ᱨᱟᱠᱟᱵᱚᱜ ᱠᱟᱱᱟ ᱟᱵᱚᱣᱟᱜ ᱥᱟᱶᱦᱮᱫ ᱪᱮᱛᱟᱱ ᱛᱮ ᱟᱵᱚᱣᱟᱜ ᱞᱟᱠᱪᱟᱨ ᱪᱮᱛᱟᱱ ᱛᱮ ᱟᱵᱚᱣᱟᱜ ᱵᱷᱟᱥᱟ ᱪᱮᱛᱟᱱ ᱛᱮ ᱟᱵᱚᱣᱟᱜ ᱟᱥᱟ ᱪᱮᱛᱟᱱ ᱛᱮ ᱟᱵᱚᱣᱟᱜ ᱨᱚᱲ ᱞᱟᱸᱫᱟ ᱪᱮᱛᱟᱱ ᱛᱮ ᱰᱚᱵᱚᱜ ᱡᱚᱦᱟᱨ ᱪᱮᱛᱟᱱ ᱛᱮ ᱚᱞ ᱨᱟᱠᱟᱵᱚᱜ ᱠᱟᱱᱟ ᱚᱱᱟ ᱠᱷᱟᱹᱛᱤᱨ ᱛᱮᱜᱮ ᱱᱤᱭᱟᱹ ᱨᱮ ᱫᱚᱥᱟᱨ ᱛᱮ ᱟᱨᱦᱚᱸ ᱯᱟᱲᱦᱟᱣ ᱚᱱᱟ ᱠᱚ ᱪᱤᱱᱛᱟᱹ ᱵᱷᱟᱵᱽᱱᱟ ᱦᱤᱡᱩᱜ ᱠᱟᱱᱟ